ᱥᱟᱱᱛᱟᱞᱤ ᱥᱟᱶᱦᱮᱫ ᱨᱮᱱ ᱚᱱᱚᱞᱤᱭᱟᱹ ᱚᱱᱚᱲᱦᱤᱭᱟᱹ ᱠᱚ ᱢᱩᱫᱽᱨᱮ ᱥᱟᱹᱫᱷᱩ ᱨᱟᱢᱪᱟᱸᱫᱽ ᱢᱩᱨᱢᱩ ᱯᱚᱱᱰᱤᱛ ᱨᱚᱜᱷᱩᱱᱟᱛᱷ ᱢᱩᱨᱢᱩ ᱯᱟᱹᱣᱩᱞ ᱡᱩᱡᱷᱟᱹᱨ ᱥᱚᱨᱮᱱ ᱥᱮ ᱥᱟᱨᱚᱫᱟ ᱯᱨᱚᱥᱟᱫᱽ ᱠᱤᱥᱠᱩ ᱱᱩᱠᱩ ᱠᱚᱣᱟᱜ ᱧᱩᱛᱩᱢ ᱫᱚ ᱵᱟᱝ ᱞᱟᱹᱭ ᱞᱮᱠᱷᱟᱱ ᱜᱮ ᱵᱟᱝ ᱜᱟᱱᱚᱜᱼᱟ ᱛᱮᱦᱤᱧ ᱱᱩᱠᱩ ᱚᱱᱚᱞᱤᱭᱟᱹ ᱚᱱᱚᱲᱦᱤᱭᱟᱹ ᱠᱚᱫᱚ ᱥᱟᱱᱛᱟᱲᱤ ᱥᱟᱶᱦᱮᱫ ᱨᱮᱱ ᱯᱟᱹᱭᱞᱟᱹ ᱦᱚᱨ ᱰᱟᱦᱟᱨ ᱩᱫᱩᱜ ᱫᱤᱥᱟᱹ ᱠᱚ ᱠᱟᱱᱟ ᱠᱚ ᱯᱚᱱᱰᱤᱛ ᱨᱚᱜᱷᱩᱱᱟᱛᱷ ᱢᱩᱨᱢᱩ ᱟᱭᱢᱟ ᱚᱱᱚᱲᱦᱮᱸ ᱚᱱᱚᱞ ᱜᱟᱭᱟᱱ ᱯᱩᱛᱷᱤ ᱠᱚᱭ ᱚᱞ ᱠᱟᱫᱟ ᱢᱮᱱ ᱜᱟᱱᱚᱜᱼᱟ ᱚᱞ ᱪᱮᱢᱮᱫ ᱯᱟᱹᱨᱥᱤ ᱯᱚᱦᱟ ᱨᱚᱱᱚᱲ ᱦᱤᱛᱟᱹᱞ ᱦᱚᱨ ᱥᱮᱨᱮᱧ ᱞᱟᱠᱪᱟᱨ ᱥᱮᱨᱮᱧ ᱵᱤᱫᱩᱼᱪᱟᱱᱫᱟᱱ ᱜᱟᱭᱟᱱ ᱫᱟᱲᱮ ᱜᱮ ᱫᱷᱚᱱ ᱜᱟᱭᱟᱱ ᱠᱷᱮᱨᱣᱟᱞ ᱵᱤᱨ ᱥᱟᱱᱛᱟᱞ ᱦᱩᱞ ᱱᱚᱝᱠᱟᱱᱟᱜ ᱟᱭᱢᱟ ᱯᱩᱛᱷᱤ ᱠᱚ ᱢᱮᱱᱟᱜ ᱛᱟᱭᱟ ᱡᱟᱦᱟᱸ ᱯᱩᱛᱷᱤ ᱠᱚ ᱯᱟᱲᱦᱟᱣ ᱞᱮᱠᱷᱟᱱ ᱟᱹᱰᱤ ᱟᱹᱰᱤ ᱟᱹᱠᱤᱞ ᱫᱤᱥᱟᱹ ᱠᱚ ᱧᱟᱢᱚᱜᱼᱟ ᱯᱨᱚᱛᱮᱠᱴᱤ ᱟᱹᱲᱟᱹ ᱯᱨᱚᱛᱮᱠᱴᱤ ᱟᱹᱭᱟᱹᱛ ᱨᱮᱱᱟᱜ ᱢᱮᱱᱮᱫ ᱟᱹᱰᱤ ᱜᱟᱹᱦᱤᱨ ᱜᱟᱹᱦᱤᱨ ᱜᱮᱭᱟ ᱚᱞᱪᱤᱠᱤ ᱨᱮᱱᱟᱜ ᱥᱤᱨᱡᱚᱱ ᱠᱟᱛᱷᱟ ᱯᱟᱹᱨᱥᱤ ᱪᱮᱫ ᱞᱮᱠᱟᱛᱮ ᱛᱚᱞ ᱫᱚᱦᱚ ᱦᱩᱭᱩᱜᱼᱟ ᱚᱱᱟ ᱨᱮᱱᱟᱜ ᱠᱟᱛᱷᱟ ᱥᱟᱱᱛᱟᱲ ᱡᱟᱹᱛᱟᱜ ᱥᱟᱱᱟᱢ ᱞᱮᱠᱟᱱ ᱟᱲᱟᱝ ᱥᱟᱵ ᱨᱟᱠᱟᱵ ᱠᱟᱱᱟ ᱱᱚᱣᱟ ᱚᱞᱪᱤᱠᱤ ᱛᱮᱜᱮ ᱠᱚᱵᱤᱜᱩᱨᱩ ᱥᱟᱹᱫᱷᱩ ᱨᱟᱢᱪᱟᱸᱫᱽ ᱢᱩᱨᱢᱩ ᱦᱚᱸ ᱧᱩᱢ ᱧᱩᱢᱟᱱᱟᱜ ᱥᱟᱱᱛᱟᱲᱤ ᱯᱟᱹᱨᱥᱤ ᱨᱤᱱᱤᱡ ᱚᱱᱚᱲᱦᱤᱭᱟᱹ ᱠᱚᱵᱤᱜᱩᱨᱩ ᱢᱮᱱᱛᱮ ᱵᱚᱱ ᱢᱮᱛᱟᱭ ᱠᱟᱱᱟ ᱡᱟᱦᱟᱸ ᱫᱚ ᱪᱷᱚᱱᱫᱚ ᱚᱞᱚᱝᱠᱟᱨ ᱨᱟᱥᱟ ᱟᱛᱮᱜ ᱱᱩᱱᱟᱹᱜ ᱪᱷᱟᱴ ᱱᱩᱱᱟᱹᱜ ᱪᱚᱨᱚᱠ ᱚᱱᱚᱲᱦᱮᱸ ᱜᱟᱵᱟᱱ ᱠᱟᱫᱟ ᱩᱱᱤᱭᱟᱜ ᱚᱱᱚᱲᱦᱮᱸᱢ ᱯᱟᱲᱦᱟᱣ ᱞᱮᱠᱷᱟᱱ ᱟᱸᱡᱚᱢ ᱡᱚᱝᱜᱮ ᱥᱟᱱᱟᱢᱮᱭᱟ ᱚᱱᱟᱛᱮ ᱥᱟᱹᱫᱷᱩ ᱨᱟᱢᱪᱟᱸᱫᱽ ᱢᱩᱨᱢᱩ ᱟᱨᱦᱚᱸ ᱜᱟᱭᱟᱱ ᱠᱚ ᱢᱮᱱᱟᱜᱼᱟ ᱥᱚᱝᱥᱟᱨ ᱯᱷᱮᱸᱫᱽ ᱢᱮᱱᱟᱜᱼᱟ ᱦᱮᱸ ᱚᱱᱚᱞ ᱢᱟᱞᱟ ᱟᱭᱢᱟ ᱯᱩᱛᱷᱤ ᱠᱚᱭ ᱚᱞ ᱠᱟᱫᱟ ᱡᱟᱦᱟᱸ ᱫᱚ ᱞᱟᱹᱭ ᱜᱟᱱᱚᱜᱼᱟ ᱩᱱᱠᱩ ᱠᱚᱣᱟᱜ ᱚᱱᱚᱞ ᱚᱱᱚᱲᱦᱮᱸ ᱜᱟᱭᱟᱱ ᱠᱚᱨᱮᱱᱟᱜ ᱟᱹᱠᱤᱞ ᱜᱮᱭᱟᱱ ᱫᱚ ᱟᱹᱰᱤᱜᱮ ᱜᱟᱵᱮᱭᱟ ᱟᱹᱰᱤᱜᱮ ᱢᱟᱨᱟᱝᱟ ᱚᱱᱟᱛᱮ ᱱᱩᱠᱩ ᱚᱱᱚᱞᱤᱭᱟᱹ ᱚᱱᱚᱲᱦᱤᱭᱟᱹ ᱠᱚᱣᱟᱜ ᱧᱩᱛᱩᱢ ᱫᱚ ᱥᱟᱱᱛᱟᱲᱤ ᱯᱟᱹᱨᱥᱤ ᱥᱟᱶᱦᱮᱫ ᱨᱮ ᱟᱹᱰᱤ ᱮᱱᱮᱢ ᱢᱮᱱᱟᱜ ᱛᱟᱠᱚᱣᱟ ᱟᱹᱰᱤ ᱢᱟᱨᱟᱝ ᱦᱚᱨ ᱰᱟᱦᱟᱨ ᱠᱚ ᱩᱫᱩᱜ ᱠᱟᱫᱟ ᱚᱱᱚᱲᱦᱮᱸ ᱨᱮᱱᱟᱜ ᱦᱚᱸ ᱚᱱᱚᱞ ᱨᱮᱱᱟᱜ ᱦᱚᱸ ᱜᱟᱭᱟᱱ ᱨᱮᱱᱟᱜ ᱦᱚᱸ ᱢᱟᱱᱮ ᱢᱤᱫ ᱠᱟᱛᱷᱟᱛᱮ ᱞᱟᱹᱭ ᱞᱮᱠᱷᱟᱱ ᱥᱟᱱᱛᱟᱲᱤ ᱯᱟᱹᱨᱥᱤ ᱦᱟᱨᱟᱼᱵᱩᱨᱩ ᱨᱮᱱᱟᱜ ᱦᱚᱨ ᱰᱟᱦᱟᱨ ᱠᱚ ᱢᱟᱜ ᱵᱮᱱᱟᱣ ᱠᱟᱫᱟ ᱚᱱᱟᱛᱮ ᱱᱩᱠᱩ ᱫᱚ ᱟᱹᱰᱤᱧ ᱠᱩᱥᱤᱭᱟᱠᱚᱣᱟ ᱟᱨ ᱩᱱᱠᱩᱣᱟᱜ ᱠᱟᱹᱢᱤ ᱵᱟᱨᱮᱛᱮ ᱟᱨᱚ ᱞᱟᱹᱭ ᱛᱮᱱᱟᱜ ᱫᱚ ᱡᱮ ᱱᱤᱛᱚᱜ ᱫᱚ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱣ ᱜᱳᱴᱟᱜᱮ ᱪᱟᱞᱟᱜ ᱠᱟᱱᱟ ᱵᱤᱥᱮᱥ ᱠᱟᱭᱛᱮ ᱵᱮᱝᱜᱚᱞ ᱨᱮᱫᱚ ᱠᱮᱡᱤ ᱠᱷᱚᱱ ᱯᱤᱡᱤ ᱢᱤᱰᱤᱭᱟᱢ ᱞᱮᱠᱟᱛᱮ ᱠᱚ ᱯᱟᱲᱦᱟᱣ ᱥᱟᱹᱛᱟᱹᱜ ᱠᱟᱱᱟ ᱵᱟ ᱵᱟᱨᱜᱮ ᱥᱟᱭ ᱵᱟᱨᱜᱮᱞ ᱢᱚᱬᱮ ᱥᱟᱞ ᱛᱮᱫᱚ ᱵᱤᱥᱮᱥ ᱠᱟᱭᱛᱮ ᱱᱚᱜᱼᱚᱭ ᱡᱮ ᱥᱤᱞᱮᱵᱟᱥ ᱠᱚ ᱥᱟᱱᱛᱟᱲᱤ ᱯᱟᱹᱨᱥᱤᱛᱮ ᱥᱤᱞᱮᱵᱟᱥ ᱱᱚᱣᱟ ᱥᱤᱞᱮᱵᱟᱥ ᱨᱮᱦᱚᱸ ᱱᱩᱜᱼᱩ ᱱᱩᱠᱩ ᱚᱱᱚᱞᱤᱭᱟᱹ ᱚᱱᱚᱲᱦᱤᱭᱟᱹ ᱡᱟᱦᱟᱸ ᱠᱚ ᱞᱟᱹᱭ ᱦᱩᱭᱮᱱ ᱫᱚ ᱱᱩᱠᱩ ᱠᱚᱣᱟᱜ ᱯᱩᱛᱷᱤ ᱠᱚᱨᱮᱱᱟᱜ ᱧᱩᱛᱩᱢ ᱥᱤᱞᱮᱵᱟᱥ ᱨᱮ ᱦᱮᱡ ᱞᱮᱱᱠᱷᱟᱱ ᱟᱹᱰᱤᱜᱮ ᱱᱟᱯᱟᱭᱚᱜᱼᱟ ᱪᱮᱫᱟᱜ ᱥᱮ ᱩᱱᱠᱩ ᱟᱹᱠᱤᱞᱟᱱ ᱢᱟᱱᱣᱟ ᱠᱚᱣᱟ ᱫᱤᱥᱟᱹ ᱦᱩᱫᱤᱥ ᱱᱟᱣᱟ ᱱᱟᱣᱟ ᱯᱟᱹᱴᱷᱩᱣᱟᱹ ᱢᱟᱹᱭ ᱵᱟᱹᱵᱩ ᱛᱟᱠᱚ ᱠᱚ ᱧᱟᱢᱟ ᱱᱤᱭᱟᱹᱜᱮ ᱟᱥ